ᱞᱟᱦᱟᱛᱮᱱ ᱟᱛᱳ ᱨᱮ ᱦᱚᱲᱠᱚᱣᱟᱜ ᱡᱩᱭᱟᱹᱱ ᱨᱮ ᱪᱟᱥᱜᱮ ᱛᱟᱦᱮᱸ ᱠᱟᱱᱟ ᱢᱟᱨᱟᱝ ᱢᱤᱫᱴᱮᱱ ᱯᱮᱥᱟ ᱢᱮᱱᱠᱷᱟᱱ ᱪᱟᱥ ᱟᱵᱟᱫᱽ ᱛᱮᱜᱮ ᱩᱱᱠᱩ ᱞᱟᱹᱴᱩᱜ ᱠᱟᱱᱛᱟᱦᱮᱸᱫᱼᱟ ᱤᱱᱟᱹ ᱦᱚᱛᱮᱫ ᱛᱮᱜᱮᱠᱚ ᱡᱚᱢ ᱧᱩᱭᱮᱫ ᱛᱟᱦᱮᱸᱫᱼᱟ ᱛᱚᱦᱚᱱ ᱫᱚ ᱡᱩᱣᱟᱹᱱ ᱠᱚᱲᱟ ᱠᱚᱦᱚᱸ ᱢᱟᱴ ᱨᱮ ᱱᱟᱦᱮᱞ ᱥᱟᱵ ᱠᱟᱛᱮᱫ ᱪᱟᱞᱟᱜ ᱠᱟᱱᱛᱟᱦᱮᱸᱫᱼᱟ ᱥᱤᱭᱮᱫ ᱠᱟᱱ ᱛᱟᱦᱮᱸᱫ ᱟᱠᱚ ᱜᱟᱹᱪᱷᱤᱠᱚ ᱟᱯᱷᱚᱨᱮᱫ ᱛᱟᱦᱮᱸᱫᱼᱟ ᱛᱩᱫᱮᱫ ᱛᱟᱦᱮᱸᱜ ᱟᱠᱚ ᱠᱩᱲᱤ ᱠᱚᱦᱚᱸ ᱠᱩ ᱦᱩᱲᱩ ᱨᱚᱦᱚᱭ ᱠᱚ ᱪᱟᱞᱟᱜ ᱠᱟᱱᱛᱟᱦᱮᱸᱫᱼᱟ ᱤᱱᱟᱹ ᱦᱚᱛᱮᱫ ᱛᱮᱜᱮ ᱡᱤᱵᱤᱠᱟᱠᱚ ᱩᱛᱱᱟᱹᱣᱮᱫ ᱛᱟᱦᱮᱸᱫᱼᱟ ᱟᱨ ᱱᱮᱛᱟᱨ ᱠᱚ ᱟᱜ ᱡᱩᱣᱟᱹᱱ ᱟᱹᱨᱡᱤᱛ ᱫᱚ ᱚᱱᱠᱟᱜᱮ ᱞᱟᱦᱟᱛᱮᱱ ᱦᱚᱲ ᱫᱚ ᱟᱹᱰᱤ ᱟᱴᱜᱮ ᱠᱷᱟᱴᱟᱜ ᱠᱟᱸ ᱛᱟᱦᱮᱸᱫᱼᱟ ᱢᱮᱱᱠᱷᱟᱱ ᱩᱱᱟᱹᱜ ᱩᱯᱟᱹᱭ ᱵᱟᱠᱚ ᱧᱟᱢᱮᱫ ᱛᱟᱦᱮᱸᱫ ᱟ ᱩᱱᱟᱹᱜ ᱯᱷᱚᱞᱚᱱ ᱵᱟᱠᱩ ᱠᱚᱨᱟᱣ ᱫᱟᱲᱮᱭᱟᱜ ᱠᱟᱱ ᱛᱟᱦᱮᱸᱫᱼᱟ ᱡᱮᱥᱮ ᱠᱷᱟᱹᱞᱤ ᱜᱷᱩᱨᱤᱡ ᱦᱟᱥᱟᱨᱮᱠᱚ ᱪᱟᱥ ᱟᱵᱟᱛᱮᱫ ᱛᱟᱦᱮᱸᱫ ᱟ ᱱᱮᱛᱟᱨ ᱠᱚ ᱡᱩᱣᱟᱹᱱ ᱦᱚᱲᱫᱚ ᱠᱷᱚᱡᱚᱜ ᱠᱟᱱᱟ ᱱᱟᱶᱟ ᱱᱟᱶᱟ ᱱᱟᱦᱟᱜ ᱡᱩᱜᱽᱨᱮ ᱳᱰᱳᱜᱽ ᱟᱠᱟᱱᱟ ᱴᱨᱟᱠᱴᱟᱨ ᱛᱮᱠᱚ ᱥᱤᱭᱮᱫᱟ ᱥᱮᱠᱚ ᱞᱚᱥᱚᱫ ᱮᱫᱟ ᱚᱱᱟᱛᱮ ᱟᱠᱩᱣᱟᱜ ᱫᱟᱨᱮ ᱦᱚᱸ ᱠᱷᱚᱨᱚᱪᱚᱜ ᱠᱟᱱᱟ ᱟᱨ ᱟᱹᱰᱤ ᱩᱥᱟᱹᱨᱟ ᱟᱭᱢᱟ ᱡᱚᱢᱤᱠᱚ ᱪᱟᱥ ᱫᱟᱲᱮᱭᱟᱜ ᱠᱟᱱᱟ ᱟᱨ ᱡᱮᱢᱚᱱ ᱪᱚ ᱦᱳᱲᱳ ᱨᱚᱦᱚᱭ ᱨᱮᱭᱟᱜ ᱦᱚᱸ ᱡᱚᱱᱛᱨᱚ ᱯᱟᱹᱛᱤᱠᱚ ᱳᱸᱰᱳᱝ ᱟᱠᱟᱱᱟ ᱚᱱᱟᱛᱮᱦᱚᱸ ᱦᱳᱲᱳᱠᱚ ᱨᱚᱦᱚᱭ ᱮᱫᱟ ᱥᱟᱨᱟ ᱥᱮᱛᱳᱝ ᱨᱮ ᱥᱟᱹᱨᱫᱤ ᱥᱮᱛᱳᱝ ᱨᱮ ᱠᱩᱲᱤ ᱠᱚᱦᱚᱸ ᱦᱳᱲᱳ ᱨᱚᱦᱚᱭ ᱠᱚ ᱵᱟᱝ ᱦᱳᱭᱳᱜ ᱠᱟᱱᱛᱟᱠᱚᱣᱟ ᱟᱨ ᱥᱮ ᱦᱩᱲᱩ ᱜᱮᱫ ᱥᱳᱢᱳᱭ ᱦᱚᱸ ᱟᱹᱰᱤᱜᱟᱱ ᱦᱳᱲᱳ ᱢᱮᱥᱤᱱ ᱟᱭᱢᱟ ᱨᱚᱠᱚᱢᱟᱜ ᱛᱳᱫ ᱟᱠᱟᱱᱟ ᱜᱮᱫ ᱢᱮᱥᱤᱱ ᱦᱳᱲᱳᱜᱮᱫ ᱢᱮᱥᱤᱱ ᱚᱱᱟ ᱢᱮᱥᱤᱱ ᱦᱚᱛᱮ ᱛᱮ ᱟᱹᱰᱤ ᱟᱴ ᱠᱷᱟᱴᱟᱜ ᱠᱚ ᱵᱟᱝ ᱦᱳᱭᱳᱜ ᱠᱟᱱᱟ ᱞᱟᱦᱟᱛᱮ ᱞᱮᱠᱟ ᱜᱮᱫ ᱟᱢ ᱟᱹᱴᱤᱭᱟᱢ ᱤᱫᱤᱭᱟᱢ ᱛᱚ ᱤᱱᱟᱹ ᱵᱟᱫᱮᱜ ᱛᱮᱜᱮ ᱚᱲᱟᱜ ᱨᱮᱢ ᱟᱫᱮᱨᱟ ᱢᱮᱱᱠᱷᱟᱱ ᱱᱮᱛᱟᱨ ᱫᱚ ᱚᱱᱠᱟ ᱫᱚ ᱵᱟᱝ ᱟᱢ ᱦᱳᱲᱳ ᱵᱮᱞᱮᱭᱮᱱ ᱠᱷᱟᱱᱜᱤ ᱚᱱᱟ ᱢᱮᱥᱤᱱ ᱛᱮ ᱜᱮᱫ ᱠᱟᱛᱮᱫ ᱜᱮ ᱚᱲᱟᱜ ᱨᱮᱢ ᱟᱫᱮᱨ ᱫᱟᱲᱤᱭᱟᱜᱼᱟ ᱛᱚ ᱦᱚᱜᱚᱱᱚᱝᱠᱟ ᱟᱭᱢᱟ ᱱᱟᱶᱟ ᱱᱟᱶᱟ ᱩᱯᱟᱹᱭ ᱠᱚ ᱳᱰᱳᱝ ᱟᱠᱟᱱ ᱟᱨ ᱚᱱᱟᱠᱚ ᱩᱯᱟᱹᱭ ᱠᱚᱦᱚᱸ ᱟᱹᱰᱤ ᱢᱚᱸᱡᱽᱛᱮ ᱱᱮᱛᱟᱨ ᱠᱚ ᱦᱚᱲᱠᱚ ᱵᱮᱵᱚᱦᱟᱨ ᱮᱫᱟ ᱟᱨ ᱠᱚ ᱞᱟᱵᱷᱚᱢᱟᱱᱚᱜ ᱠᱟᱱᱟ